ᱤᱧ ᱨᱮᱱ ᱜᱤᱫᱽᱨᱟᱹ ᱵᱷᱚᱨᱛᱤ ᱥᱠᱩᱞ ᱨᱮ ᱵᱷᱚᱨᱛᱤᱭᱮ ᱞᱟᱹᱜᱤᱫ ᱞᱟᱜᱟᱜ ᱠᱟᱱᱟ ᱥᱠᱩᱞ ᱯᱷᱤᱥ ᱵᱟᱥ ᱛᱮᱠᱚ ᱤᱫᱤᱭᱮᱭᱟ ᱪᱟᱞᱟᱣ ᱦᱤᱡᱩᱜ ᱯᱷᱤᱥ ᱴᱤᱯᱷᱤᱱ ᱠᱷᱚᱨᱪᱟ ᱛᱟᱯᱚᱨ ᱵᱳᱭ ᱠᱷᱟᱛᱟ ᱠᱚᱞᱚᱢ ᱚᱱᱟ ᱠᱚ ᱠᱷᱚᱨᱪᱟ ᱟᱨ ᱡᱩᱫᱤ ᱦᱳᱥᱴᱮᱞ ᱨᱮᱭ ᱛᱟᱦᱮᱱ ᱠᱷᱟᱡ ᱥᱟᱹᱵᱩᱱ ᱵᱟᱠᱥᱚ ᱪᱟᱯᱚᱞ ᱠᱚ ᱠᱤᱪᱨᱤᱡ ᱟᱭᱢᱟ ᱡᱟᱵᱚᱛᱤᱭᱳ ᱡᱤᱱᱤᱥ ᱠᱚ ᱮᱢ ᱦᱩᱭᱩᱜᱼᱟ